ᱡᱮᱢᱚᱱ ᱟᱞᱮ ᱡᱷᱟᱲᱠᱷᱚᱸᱰ ᱨᱮ ᱫᱚ ᱠᱳᱞᱦᱟᱱ ᱤᱭᱩᱱᱤᱵᱷᱟᱨᱥᱤᱴᱤ ᱨᱟᱸᱪᱤ ᱤᱭᱩᱱᱤᱵᱷᱟᱨᱥᱤᱴᱤ ᱥᱩᱫᱩ ᱠᱟᱹᱱᱩ ᱤᱭᱩᱱᱤᱵᱷᱟᱨᱥᱤᱴᱤ ᱟᱨᱚ ᱟᱭᱢᱟ ᱤᱭᱩᱱᱤᱵᱷᱟᱨᱥᱤᱴᱤ ᱢᱮᱱᱟᱜᱼᱟ ᱱᱚᱣᱟ ᱤᱭᱩᱱᱤᱵᱷᱟᱨᱥᱤᱴᱤ ᱫᱚ ᱡᱮ ᱡᱚᱛᱚ ᱨᱚᱠᱚᱢ ᱜᱮ ᱯᱟᱲᱦᱟᱣ ᱦᱩᱭᱩᱜᱼᱟ ᱡᱮ ᱵᱤᱭᱮᱰ ᱦᱚᱸ ᱢᱮᱱᱟᱜᱼᱟ ᱵᱤᱭᱮᱰ ᱠᱚ ᱡᱚᱛᱚ ᱮᱢᱮᱥᱥᱤ ᱵᱤᱭᱮᱰ ᱡᱚᱛᱚ ᱢᱮᱱᱟᱜᱼᱟ ᱱᱤᱭᱟᱹ ᱠᱚᱜᱮ ᱡᱮ ᱯᱟᱲᱦᱟᱜ ᱨᱮᱱᱟᱜ ᱥᱩᱵᱤᱫᱟ ᱡᱮᱢᱚᱱ ᱡᱚᱛᱚ ᱨᱮ ᱛᱟᱦᱮᱱ ᱢᱟ ᱟᱨ ᱚ ᱟᱞᱮ ᱚᱱᱟᱛᱮᱜᱮᱞᱮ ᱥᱮᱪᱮᱫᱚᱜ ᱠᱟᱱᱟ